ᱦᱮᱸ ᱟᱪᱪᱷᱟ ᱱᱚᱣᱟ ᱫᱚ ᱥᱚᱵᱽᱡᱤ ᱫᱳᱠᱟᱱ ᱨᱮᱱᱟᱜ ᱯᱷᱳᱱ ᱱᱚᱢᱵᱚᱨ ᱠᱟᱱᱟ ᱥᱮ ᱜᱚᱢᱠᱮ ᱟᱪᱪᱷᱟ ᱟᱪᱪᱷᱟ ᱟᱪᱪᱷᱟ ᱟᱹᱵᱤ ᱡᱟᱦᱟᱸᱭ ᱤᱭᱟᱹ ᱥᱮᱫ ᱞᱤᱧ ᱞᱟᱹᱭᱮᱫ ᱛᱟᱦᱮᱱ ᱦᱮᱸ ᱥᱮᱛᱟ ᱱᱚᱛᱮ ᱢᱟ ᱦᱳᱭ ᱟᱹᱞᱤᱧ ᱫᱚ ᱦᱟᱸᱜ ᱢᱟᱹᱨᱰᱤ ᱵᱟᱹᱵᱩ ᱠᱚ ᱦᱚᱦᱚ ᱞᱤᱧᱟ ᱟᱫᱚ ᱱᱚᱝᱠᱟ ᱜᱮ ᱟᱹᱰᱤᱜᱟᱱ ᱤᱭᱟᱹ ᱠᱚᱴᱷᱮᱱ ᱧᱮᱞ ᱵᱟᱲᱟ ᱧᱚᱜ ᱠᱮᱜᱼᱟ ᱚᱸᱰᱮ ᱢᱤᱫᱴᱟᱝ ᱢᱟᱨᱟᱝ ᱥᱚᱵᱽᱡᱤ ᱫᱳᱠᱟᱱ ᱠᱟᱱ ᱛᱟᱭᱟ ᱟᱨ ᱦᱟᱯᱮ ᱥᱮ ᱯᱷᱳᱱ ᱵᱤᱰᱟᱹᱣ ᱞᱮᱜᱮ ᱦᱮᱸ ᱥᱚᱵᱽᱡᱤ ᱡᱤᱱᱤᱥ ᱡᱚᱛᱚ ᱢᱮᱱᱟᱜᱼᱟ

ᱦᱮᱸ ᱟᱹᱞᱤᱧ ᱫᱷᱚᱨᱮ ᱡᱮ ᱚᱸᱰᱮ ᱠᱷᱚᱱ ᱞᱤᱧ ᱟᱹᱜᱩᱭᱟᱞᱤᱧ ᱱᱤᱛᱚᱜ ᱫᱚᱞᱤᱧ ᱛᱤᱱᱟᱹᱜ ᱠᱚᱱᱥᱥᱮᱥᱚᱱ ᱵᱤᱱ ᱮᱢ ᱧᱚᱜ ᱟᱹᱞᱤᱧᱟ ᱦᱳᱭ ᱛᱚ ᱚᱸᱰᱮ ᱦᱚᱸ ᱟᱹᱰᱤᱜᱟᱱ ᱱᱚᱜᱼᱚᱸᱭ ᱦᱟᱸᱜ ᱯᱟᱨᱟᱵᱽ ᱯᱩᱱᱟᱹᱭ ᱠᱚ ᱥᱮᱴᱮᱨᱚᱜ ᱠᱟᱱᱟ ᱥᱮ ᱢᱮᱱᱠᱷᱟᱱ ᱱᱚᱛᱮ ᱥᱚᱵᱽᱡᱤ ᱪᱟᱥ ᱞᱟᱹᱜᱤᱫ ᱚᱱᱠᱟ ᱢᱟ ᱡᱟᱭᱜᱟ ᱵᱟᱹᱱᱩᱜ ᱛᱟᱞᱮ ᱟᱨ ᱟᱹᱵᱤᱱ ᱦᱚᱸᱵᱤᱱ ᱵᱟᱰᱟᱭᱟ ᱟᱭᱢᱟ ᱟᱹᱰᱤᱜᱟᱱ ᱦᱚᱲ ᱜᱮᱠᱚ ᱰᱷᱮᱹᱨᱟ ᱡᱮ ᱪᱟᱥ ᱵᱟᱥ ᱢᱟ ᱠᱚᱢ ᱜᱮᱭᱟ ᱚᱱᱟ ᱦᱤᱥᱟᱹᱵ ᱛᱮ ᱟᱹᱞᱤᱧ ᱦᱚᱸ ᱟᱹᱵᱤᱱᱟᱜ ᱤᱭᱟᱹ ᱦᱤᱥᱟᱹᱵ ᱛᱮ ᱱᱚᱛᱮ ᱚᱸᱰᱮ ᱠᱷᱚᱱ ᱞᱤᱧ ᱟᱹᱜᱩ ᱧᱚᱜᱟ ᱢᱤᱫ ᱵᱟᱨ ᱯᱩᱭᱥᱟᱹ ᱞᱤᱧ ᱧᱟᱢ ᱧᱚᱜᱟ ᱡᱚᱢ ᱞᱟᱹᱜᱤᱫ ᱦᱚᱸ ᱦᱩᱭᱩᱜᱼᱟ ᱛᱟᱞᱮ ᱚᱻ ᱦᱚᱸ ᱟᱹᱞᱤᱧ ᱢᱮᱱᱮᱫᱼᱟ ᱥᱮ ᱟᱭᱢᱟ ᱟᱹᱞᱤᱧ ᱞᱤᱧ ᱟᱹᱜᱩᱭᱟ ᱢᱟᱱᱮ ᱫᱚᱥ ᱠᱩᱲᱤ ᱠᱩᱱᱴᱮᱞ ᱜᱟᱱ ᱫᱚᱞᱤᱧ ᱟᱹᱜᱩᱭᱟ ᱟᱹᱞᱤᱧ ᱦᱚᱸ ᱱᱚᱰᱮ

ᱦᱮᱸ

ᱴᱷᱤᱠ ᱜᱮᱭᱟ ᱦᱮᱸ ᱪᱮᱫ ᱵᱤᱱ ᱞᱟᱹᱭᱮᱫ ᱛᱟᱦᱮᱸᱫ

ᱦᱚᱸ ᱴᱷᱤᱠ ᱜᱮᱭᱟ ᱟᱹᱞᱤᱧ ᱞᱤᱧ ᱪᱟᱞᱟᱜ ᱠᱟᱱᱟ ᱦᱟᱸᱜ ᱥᱮᱭ ᱫᱚᱥᱴᱟ ᱮᱜᱟᱨᱚᱴᱟ ᱠᱚᱛᱮ ᱞᱤᱧ ᱥᱮᱴᱮᱨᱚᱜᱼᱟ ᱦᱟᱸᱜ ᱟᱪᱪᱷᱟ ᱦᱚᱸ ᱴᱷᱤᱠ ᱜᱮᱭᱟ ᱢᱟ ᱡᱚᱦᱟᱨ ᱡᱚᱦᱟᱨ ᱜᱮ